ᱦᱮᱸ ᱦᱮᱞᱳ ᱵᱤᱡᱽᱞᱤ ᱚᱯᱷᱤᱥ ᱦᱚᱸ ᱟᱹᱞᱤᱧ ᱱᱚᱣᱟ ᱡᱟᱴᱟ ᱴᱚᱞᱟ ᱠᱷᱚᱱ ᱞᱤᱧ ᱢᱮᱱ ᱮᱫᱟ ᱟᱹᱨᱤᱭᱟᱨ ᱢᱩᱨᱢᱩ ᱦᱳᱭ ᱟᱫᱚ ᱮᱱᱟᱝ ᱮᱠ ᱰᱮᱲ ᱜᱷᱚᱱᱴᱟ ᱦᱩᱭᱩᱜ ᱠᱟᱱᱟ ᱟᱞᱮ ᱥᱮᱫᱟᱜ ᱢᱟ ᱵᱤᱡᱽᱞᱤ ᱜᱮ ᱵᱟᱹᱱᱩᱜᱼᱟ ᱦᱳᱭ ᱮᱠ ᱰᱮᱲ ᱜᱷᱚᱱᱴᱟ ᱦᱩᱭᱩᱜ ᱠᱟᱱᱟ ᱵᱤᱡᱽᱞᱤ ᱜᱮ ᱵᱟᱹᱱᱩᱜᱼᱟ ᱟᱨ ᱱᱚᱛᱮ ᱥᱩᱨᱩ ᱟᱛᱳ ᱠᱚᱨᱮ ᱢᱟ ᱵᱤᱡᱽᱞᱤ ᱚᱸᱰᱮ ᱡᱩᱞᱩᱜ ᱠᱟᱱ ᱜᱮᱭᱟ ᱚᱱᱛᱮ ᱞᱤᱧ ᱧᱮᱞᱮᱜᱼᱟ ᱚᱱᱛᱮᱢᱟ ᱢᱮᱱᱟᱜ ᱜᱮᱭᱟ ᱞᱮᱠᱤᱱ ᱱᱚᱣᱟ ᱟᱞᱮ ᱟᱛᱳ ᱴᱷᱮᱱ ᱜᱮ ᱵᱟᱹᱱᱩᱜᱼᱟ ᱪᱮᱫ ᱠᱚ ᱵᱟᱹᱲᱤᱡ ᱟᱠᱟᱫᱟ ᱦᱳᱭ ᱦᱳᱭ ᱦᱳᱭ ᱦᱳᱭ ᱚᱱᱟ ᱰᱮᱲ ᱜᱷᱚᱱᱴᱟ ᱠᱷᱚᱱᱜᱮ ᱵᱟᱹᱱᱩᱜᱼᱟ ᱟᱪᱪᱷᱟ ᱟᱪᱪᱷᱟ ᱚᱱᱟ ᱛᱟᱨ ᱛᱚᱯᱟᱜ ᱠᱟᱱᱟ ᱦᱳᱭ ᱮᱱᱠᱷᱟᱱ ᱫᱚ ᱚᱸᱰᱮ ᱢᱤᱥᱛᱨᱤ ᱵᱷᱮᱡᱟ ᱠᱚᱵᱤᱱ ᱟᱨ ᱦᱳᱭ ᱱᱚᱣᱟ ᱟᱹᱰᱤ ᱧᱩᱛ ᱨᱮ ᱢᱮᱱᱟᱜ ᱞᱮᱭᱟ ᱟᱨ ᱱᱚᱰᱮ ᱜᱤᱫᱽᱨᱟᱹ ᱠᱚ ᱚᱞᱚᱜ ᱯᱟᱲᱦᱟᱣ ᱟᱨ ᱵᱟᱠᱚ ᱫᱟᱲᱮᱭᱟᱜ ᱠᱟᱱᱟ ᱵᱤᱡᱽᱞᱤ ᱵᱟᱝᱛᱮ ᱟᱪᱪᱷᱟ ᱵᱷᱮᱡᱟ ᱟᱠᱟᱫ ᱠᱚᱣᱟᱵᱤᱱ ᱟᱪᱪᱷᱟ ᱡᱩᱛᱩᱜ ᱟᱛᱳ ᱛᱮᱦᱮᱧ ᱜᱮ ᱦᱳᱭ ᱦᱳᱭ ᱟᱪᱪᱷᱟ ᱴᱷᱤᱠ ᱜᱮᱭᱟ ᱢᱟ ᱛᱚᱵᱮ ᱦᱚᱸ